ᱜᱤᱫᱽᱨᱟᱹ ᱠᱚ ᱞᱟᱹᱜᱤᱫ ᱩᱯᱚᱞᱚᱵᱫᱷ ᱛᱷᱚᱱᱚᱛ ᱡᱟᱢᱥᱮᱫᱽᱯᱩᱨ ᱨᱟᱸᱪᱤ ᱪᱟᱭᱵᱟᱥᱟ ᱢᱮᱱᱟᱜᱼᱟ ᱟᱨ ᱚᱸᱰᱮᱜᱮ ᱥᱮᱱ ᱠᱟᱛᱮᱫ ᱜᱤᱫᱽᱨᱟᱹ ᱠᱚ ᱡᱚᱛᱚᱠᱚ ᱯᱟᱲᱦᱟᱣᱟ ᱟᱨᱠᱚ ᱵᱩᱫᱽᱫᱷᱤ ᱫᱤᱥᱟᱹ ᱠᱚ ᱟᱨᱡᱟᱣ ᱡᱚᱝᱼᱟ ᱰᱚᱜᱚᱨ ᱥᱟᱛᱟᱢ ᱦᱟᱯᱛᱟ ᱨᱮᱭᱟᱜ ᱧᱩᱛᱩᱢ ᱫᱚ ᱦᱩᱭᱩᱜ ᱠᱟᱱᱟ ᱴᱟᱭᱤᱢᱥ ᱯᱷᱚᱨ ᱤᱱᱰᱤᱭᱟ ᱚᱸᱰᱮ ᱢᱚᱡᱽ ᱢᱚᱡᱽ ᱠᱟᱹᱦᱱᱤ ᱠᱚ ᱦᱮᱱᱟᱜᱼᱟ ᱟᱨ ᱥᱮᱨᱮᱧ ᱠᱚᱦᱚᱸ ᱦᱮᱱᱟᱜᱼᱟ ᱚᱱᱟ ᱠᱚ ᱯᱟᱲᱦᱟᱣ ᱠᱟᱛᱮᱫ ᱜᱮ ᱜᱤᱫᱽᱨᱟᱹ ᱠᱚᱣᱟᱜ ᱵᱩᱫᱽᱫᱷᱤ ᱰᱷᱮᱨᱚᱜᱼᱟ ᱟᱨ ᱫᱤᱥᱚᱢ ᱠᱚᱨᱮᱱᱟᱜ ᱵᱟᱨᱮ ᱛᱮᱦᱚᱸᱭ ᱮᱢ ᱠᱟᱜᱼᱟ ᱚᱱᱟ ᱦᱟᱯᱛᱟ ᱨᱮᱭᱟᱜ ᱰᱚᱜᱚᱨ ᱥᱟᱠᱟᱢ ᱨᱮ ᱟᱭᱢᱟ ᱞᱮᱠᱟᱱ ᱫᱤᱥᱚᱢ ᱨᱮ ᱪᱮᱫ ᱦᱩᱭᱩᱜ ᱠᱟᱱᱟ ᱚᱱᱟ ᱠᱚ ᱡᱚᱛᱚᱣᱟᱜ ᱮ ᱞᱟᱹᱭ ᱥᱚᱫᱚᱨ ᱠᱟᱜᱼᱟ ᱟᱨ ᱚᱱᱟ ᱠᱚ ᱧᱮᱞ ᱠᱟᱛᱮᱫ ᱜᱮ ᱜᱤᱫᱽᱨᱟᱹ ᱠᱚᱦᱚᱸ ᱵᱩᱫᱽᱫᱷᱤ ᱠᱚ ᱧᱟᱢᱟ ᱠᱤ ᱵᱟᱝ ᱱᱚᱝᱠᱟ ᱞᱮᱠᱷᱟᱱ ᱱᱚᱣᱟ ᱠᱚ ᱦᱩᱭ ᱫᱟᱲᱮᱭᱟᱜᱼᱟ ᱟᱨ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ